ᱦᱮᱞᱳ ᱱᱚᱣᱟ ᱠᱤ ᱱᱚᱣᱟ ᱠᱤ ᱜᱚᱨᱟᱭ ᱴᱨᱟᱵᱷᱮᱞ ᱮᱡᱮᱱᱥᱤ ᱠᱟᱱᱟ ᱦᱮᱸ ᱟᱞᱮ ᱱᱚᱸᱰᱮ ᱢᱟᱱᱠᱚᱨ ᱠᱷᱚᱱᱞᱮ ᱢᱮᱱᱫᱟ ᱦᱮᱸ ᱰᱨᱟᱭᱵᱷᱟᱨ ᱵᱟᱭ ᱦᱮᱡ ᱠᱟᱱᱟ ᱯᱷᱳᱱ ᱟᱭ ᱠᱟᱱᱟᱞᱮ ᱵᱷᱳᱨ ᱨᱮ ᱪᱟᱞᱟᱣ ᱨᱮᱭᱟᱜ ᱠᱟᱛᱦᱟ ᱛᱟᱦᱮᱸ ᱠᱟᱱᱟ ᱫᱤᱜᱷᱟ ᱫᱤᱭᱮ ᱛᱟᱦᱞᱮ ᱯᱷᱳᱱ ᱦᱚᱸ ᱵᱟᱭ ᱥᱟᱵᱫᱟ ᱵᱟᱭ ᱨᱟᱠᱟᱵᱽ ᱫᱟᱭ ᱦᱮᱸ ᱚᱱᱟᱜᱮ ᱠᱷᱚᱵᱚᱨᱟᱭ ᱯᱮ ᱦᱮᱸ ᱯᱟᱸᱪᱴᱟ ᱢᱚᱫᱽᱫᱷᱮᱨᱮ ᱡᱟᱛᱮᱭ ᱦᱤᱡᱩᱜ ᱢᱟ ᱠᱷᱚᱵᱚᱨᱟᱭ ᱯᱮ ᱦᱸ ᱵᱮᱥ ᱛᱟᱦᱞᱮ ᱚᱱᱠᱟ ᱜᱤᱧ ᱨᱚᱯᱚᱲ ᱠᱟᱱᱟ